ᱦᱮᱞᱳ ᱚᱠᱚᱭ ᱨᱚᱵᱤᱫᱟ ᱤᱧ ᱤᱭᱟᱹ ᱱᱚᱛᱮ ᱨᱟᱱᱤᱯᱩᱨ ᱠᱷᱚᱡ ᱤᱧ ᱢᱮᱱᱫᱟ ᱜᱟᱹᱰᱤ ᱢᱟᱹᱞᱤᱠ ᱤᱧ ᱢᱮᱱᱮᱫᱟ ᱨᱟᱡᱤᱵᱽ ᱠᱷᱚᱵᱚᱨ ᱫᱚ ᱪᱮᱫ ᱤᱭᱟᱹ ᱢᱤᱥᱛᱤᱨᱤ ᱦᱟᱹᱡᱩᱜ ᱠᱟᱱ ᱜᱮᱪᱚᱝ ᱵᱟᱝ ᱚᱸᱻ ᱟᱫᱚᱧ ᱢᱮᱱᱮᱫ ᱠᱟᱱ ᱛᱟᱦᱮᱱᱟ ᱜᱟᱹᱰᱤ ᱨᱮᱱᱟᱜ ᱠᱤᱪᱷᱩ ᱠᱟᱹᱢᱤ ᱦᱩᱭᱠᱚᱜ ᱛᱤᱧᱟ ᱢᱟᱱᱮ ᱚᱱᱟ ᱮᱥᱴᱟᱨᱤᱝ ᱚᱭᱮᱞ ᱞᱟᱜᱟᱜᱼᱟ ᱛᱟᱨᱯᱚᱨᱮ ᱟᱢᱟᱜ ᱥᱟᱢᱱᱮ ᱪᱟᱠᱟ ᱤᱭᱟᱹ ᱥᱟᱢᱱᱮ ᱨᱮᱱᱟᱜ ᱪᱟᱠᱟ ᱵᱮᱭᱟᱨᱤᱝ ᱨᱟᱹᱯᱩᱫ ᱟᱠᱟᱱᱟ ᱦᱚᱨᱮᱱ ᱠᱚ ᱦᱮᱸ ᱦᱚᱨᱮᱱ ᱩᱱᱠᱩ ᱠᱩᱪᱷᱩ ᱠᱩᱪᱷᱩ ᱵᱟᱝ ᱥᱟᱰᱮ ᱠᱟᱱᱟ ᱛᱟᱨᱯᱚᱨᱮ ᱥᱤᱴ ᱠᱚᱵᱷᱟᱨ ᱚᱱᱟ ᱥᱤᱴ ᱥᱮ ᱱᱟᱣᱟ ᱥᱤᱴ ᱞᱟᱜᱟᱣ ᱚᱪᱚᱭ ᱦᱩᱭᱩᱜᱼᱟ ᱜᱮᱸ ᱜᱟᱹᱰᱤ ᱨᱮᱱᱟᱜ ᱯᱷᱮᱨ ᱦᱟᱭᱰᱨᱚᱞᱤᱠ ᱠᱚ ᱯᱟᱞᱴᱟᱣ ᱦᱩᱭᱩᱜᱼᱟ ᱟᱨ ᱤᱭᱟᱹ ᱢᱟᱱᱮ ᱵᱷᱤᱡᱤᱴ ᱫᱚ ᱛᱟᱦᱚ ᱪᱮᱫ ᱞᱮᱠᱟ ᱟᱭᱰᱤᱭᱟ ᱢᱤᱥᱛᱤᱨᱤ ᱫᱚ ᱪᱮᱫ ᱞᱮᱠᱟ ᱯᱟᱲᱟᱜᱼᱟ

ᱚᱸᱻ ᱵᱟᱝ ᱠᱟᱹᱢᱤ

ᱛᱟᱦᱚᱞᱮ ᱴᱷᱤᱠ ᱜᱮᱭᱟ ᱢᱤᱥᱛᱤᱨᱤ ᱫᱚ ᱤᱧ ᱦᱟᱸᱜ ᱜᱟᱯᱟ ᱥᱮᱛᱟᱜ ᱥᱮᱡ ᱤᱧ ᱤᱫᱤᱭᱟ ᱦᱟᱸᱜ ᱥᱮᱛᱟᱜ ᱨᱮᱜᱮᱧ ᱤᱫᱤᱭᱟ ᱦᱳᱭ ᱟᱪᱷᱟ ᱴᱷᱤᱠ ᱜᱮᱭᱟ ᱛᱚᱵᱮ ᱜᱚᱢᱠᱮ ᱛᱮᱦᱮᱧ ᱫᱚ ᱤᱱᱟᱹᱜ ᱜᱮᱞᱟᱝ ᱨᱚᱯᱚᱲᱟ ᱜᱟᱯᱟ ᱦᱟᱸᱜ ᱤᱧ ᱪᱟᱞᱟᱜᱼᱟ